ᱤᱧᱟ ᱜ ᱜᱷᱟᱨᱚᱸᱡᱽ ᱨᱮ ᱤᱧ ᱨᱮ ᱤᱧ ᱵᱮᱜᱚᱨ ᱱᱚᱣᱟ ᱱᱚᱣᱟ ᱵᱟᱜᱟᱱ ᱫᱚ ᱤᱧᱤᱜ ᱡᱤᱛᱟᱹᱭ ᱜᱚᱨᱚᱡᱟ ᱠᱟᱨᱚᱱ ᱤᱧ ᱵᱟᱜᱟᱱ ᱨᱮ ᱤᱧᱤᱜ ᱡᱤᱛᱟᱹ ᱜᱮ ᱵᱟᱜᱟᱱ ᱨᱮ ᱠᱟᱹᱢᱤᱭᱟᱭ ᱥᱮ ᱧᱮᱞᱟᱭ ᱟᱨ ᱤᱧ ᱫᱚ ᱚᱲᱟᱜ ᱫᱩᱣᱟᱹᱨ ᱥᱚᱝᱥᱟᱨ ᱤᱧ ᱠᱟᱹᱢᱤᱭᱟ ᱤᱥᱤᱱ ᱵᱟᱥᱟᱝ ᱡᱚᱜ ᱨᱟᱪᱟ ᱡᱟᱦᱟᱱᱟᱜ ᱟᱨᱚ ᱚᱲᱟᱜ ᱛᱮᱱᱟᱜ ᱥᱟᱱᱟᱢ ᱠᱟᱹᱢᱤ ᱠᱚᱜᱮ ᱟᱨ ᱤᱧᱟᱹᱜ ᱡᱤᱛᱟᱹ ᱫᱚ ᱵᱟᱜᱟᱱ ᱨᱮ ᱱᱚᱣᱟ ᱵᱟᱦᱟ ᱵᱟᱜᱟᱱ ᱨᱮ ᱵᱟᱦᱟ ᱫᱟᱨᱮ ᱠᱚ ᱡᱚᱛᱱᱚᱭᱟ ᱧᱮᱞᱟᱭ ᱟᱹᱰᱤ ᱠᱤᱪᱷᱩ ᱚᱱᱟ ᱠᱚ ᱜᱮ ᱠᱟᱹᱢᱤᱭᱟᱭ ᱚᱱᱟᱜ ᱠᱷᱟᱹᱛᱤᱨ ᱛᱮ ᱱᱚᱣᱟ ᱵᱟᱜᱟᱱ ᱞᱟᱹᱜᱤᱫ ᱛᱮᱫᱚ ᱤᱧᱤᱜ ᱡᱤᱛᱟᱹ ᱜᱮ